ᱟᱹᱞᱤᱧ ᱢᱤᱫᱴᱟᱝ ᱪᱟᱹᱥᱤ ᱜᱤᱫᱽᱨᱟᱹ ᱠᱟᱱᱟᱞᱤᱧ ᱥᱮᱫᱟᱭ ᱠᱷᱚᱱ ᱜᱮ ᱟᱞᱮ ᱜᱚᱲᱚᱢ ᱦᱟᱲᱟᱢ ᱵᱤᱫᱟᱹᱞ ᱠᱷᱚᱱ ᱜᱮ ᱟᱞᱮ ᱫᱚ ᱪᱟᱥ ᱵᱟᱥ ᱠᱟᱛᱮᱫ ᱜᱮᱞᱮ ᱡᱚᱢᱟ ᱡᱟᱭ ᱦᱳᱠ ᱥᱮᱫᱟᱭ ᱠᱷᱚᱱ ᱟᱹᱞᱤᱧ ᱡᱟᱦᱟᱸ ᱪᱟᱥᱵᱟᱥ ᱞᱤᱧ ᱧᱮᱞ ᱟᱹᱜᱩ ᱟᱠᱟᱫᱼᱟ ᱩᱱᱠᱩᱣᱟᱜ ᱠᱟᱹᱢᱤ ᱞᱮᱠᱟᱛᱮᱜᱮ ᱟᱹᱞᱤᱧ ᱦᱚᱸ ᱪᱟᱥᱵᱟᱥ ᱨᱮ ᱱᱤᱛᱚᱜ ᱫᱷᱟᱹᱨᱤᱡ ᱪᱟᱥ ᱠᱟᱹᱢᱤ ᱨᱮᱜᱮ ᱢᱮᱱᱟᱜ ᱞᱤᱧᱟ ᱢᱮᱱ ᱫᱚ ᱦᱩᱭᱩᱜ ᱠᱟᱱᱟ ᱥᱮᱫᱟᱭ ᱫᱚ ᱜᱚᱲᱚᱢ ᱦᱟᱲᱟᱢ ᱛᱮᱠᱚ ᱰᱟᱝᱨᱤ ᱠᱟᱰᱟᱛᱮ ᱱᱟᱦᱮᱞ ᱠᱟᱴ ᱨᱮᱱᱟᱜ ᱱᱟᱦᱮᱞ ᱵᱮᱱᱟᱣ ᱠᱟᱛᱮᱫ ᱠᱚ ᱥᱤᱭᱳᱜ ᱛᱟᱦᱮᱸᱫ ᱢᱮᱱᱠᱷᱟᱱ ᱫᱤᱱ ᱫᱤᱱᱛᱮ ᱚᱱᱟ ᱠᱚ ᱟᱹᱰᱤ ᱜᱮ ᱪᱟᱞᱟᱣ ᱦᱮᱡ ᱮᱱᱟ ᱚᱱᱟ ᱠᱚ ᱟᱛᱮᱫ ᱜᱮ ᱟᱞᱮ ᱦᱚᱸᱞᱮ ᱪᱟᱥᱵᱟᱥ ᱟᱠᱟᱫᱼᱟ ᱟᱨ ᱱᱚᱝᱠᱟᱜᱮ ᱱᱚᱝᱠᱟ ᱪᱟᱥ ᱠᱟᱛᱮᱫ ᱜᱮ ᱟᱹᱰᱤ ᱟᱞᱮ ᱞᱮ ᱡᱚᱢ ᱟᱠᱟᱫᱼᱟ ᱯᱟᱹᱦᱤᱞ ᱫᱚ ᱚᱱᱮ ᱫᱮᱥᱤ ᱦᱩᱲᱩ ᱜᱮ ᱪᱟᱥ ᱦᱩᱭᱩᱜ ᱛᱟᱦᱮᱸᱫ ᱫᱥᱮᱥᱤ ᱦᱩᱲᱩ ᱞᱮ ᱪᱟᱥ ᱛᱟᱦᱮᱸᱫ ᱡᱚᱸᱰᱨᱟ ᱞᱮ ᱪᱟᱥ ᱛᱟᱦᱮᱸᱫ ᱡᱟᱱᱦᱮ ᱞᱮ ᱪᱟᱥ ᱛᱟᱦᱮᱸᱫ ᱱᱚᱝᱠᱟ ᱜᱮ ᱟᱭᱢᱟ ᱪᱟᱥ ᱠᱚ ᱚᱱᱠᱟ ᱠᱟᱛᱮᱫ ᱜᱮᱞᱮ ᱪᱟᱥ ᱛᱟᱦᱮᱸᱫ ᱥᱮᱫᱟᱭ ᱫᱚ ᱠᱟᱴ ᱨᱮᱱᱟᱜ ᱱᱟᱦᱮᱞ ᱞᱮ ᱵᱮᱱᱟᱣᱟ ᱟᱨ ᱰᱟᱝᱨᱤ ᱠᱟᱰᱟᱛᱮ ᱡᱚᱲᱟᱣ ᱠᱟᱛᱮᱫ ᱞᱮ ᱥᱤ ᱛᱟᱦᱮᱸᱫ ᱢᱮᱱᱠᱷᱟᱱ ᱥᱮᱫᱟᱭ ᱱᱚᱝᱠᱟᱱ ᱥᱚᱢᱚᱭ ᱛᱟᱦᱮᱸ ᱞᱮᱱᱟ ᱯᱟᱹᱦᱤᱞ ᱫᱚ ᱟᱹᱰᱤ ᱜᱮ ᱫᱟᱜ ᱛᱟᱦᱮᱱᱮ ᱫᱟᱜ ᱤᱫᱤᱛᱮ ᱪᱟᱥ ᱠᱚᱦᱚᱸ ᱠᱷᱚᱛᱤ ᱦᱩᱭᱩᱜ ᱛᱟᱦᱮᱸᱫ ᱱᱮᱛᱟᱨ ᱫᱚ ᱚᱱᱟ ᱫᱟᱜ ᱠᱚ ᱱᱤᱛᱚᱝ ᱠᱚᱢ ᱤᱫᱤᱭᱮᱱᱟ ᱡᱟ ᱞᱮᱠᱟ ᱱᱮᱛᱟᱨ ᱫᱚ ᱥᱚᱢᱚᱭ ᱢᱚᱛᱚ ᱫᱟᱜ ᱨᱮᱱ ᱫᱟᱜ ᱵᱟᱝ ᱦᱩᱭᱩᱜ ᱠᱟᱱᱟ ᱪᱟᱥ ᱵᱟᱝ ᱦᱩᱭᱩᱜ ᱠᱟᱱᱟ ᱟᱨ ᱱᱮᱛᱟᱨ ᱫᱚ ᱯᱟᱹᱦᱤᱞ ᱞᱮᱠᱟ ᱰᱟᱝᱨᱤ ᱠᱟᱲᱟ ᱠᱚ ᱦᱚᱸ ᱵᱟᱝ ᱞᱮ ᱫᱚᱦᱚ ᱫᱟᱲᱮᱭᱟᱠᱚ ᱠᱟᱱᱟ ᱯᱟᱹᱦᱤᱞ ᱫᱚ ᱜᱚᱴ ᱜᱚᱴ ᱰᱟᱝᱨᱤ ᱠᱚ ᱛᱟᱦᱮᱱᱟ ᱩᱱᱠᱩ ᱤᱫᱤ ᱠᱟᱛᱮᱫ ᱚᱱᱟ ᱠᱷᱚᱛ ᱜᱳᱵᱚᱨ ᱠᱚ ᱟᱹᱰᱤ ᱵᱮᱥᱤ ᱦᱩᱭᱩᱜ ᱛᱟᱦᱮᱱ ᱚᱱᱟ ᱠᱚ ᱚᱱᱟ ᱠᱚ ᱤᱫᱤ ᱠᱟᱛᱮᱫ ᱵᱟᱹᱫ ᱨᱮᱞᱮ ᱞᱟᱜᱟᱣᱟ ᱟᱨ ᱚᱱᱠᱟ ᱠᱟᱛᱮᱫ ᱞᱮ ᱪᱟᱥ ᱛᱟᱦᱮᱸᱫ ᱛᱚᱵᱮ ᱠᱷᱟᱱ ᱱᱤᱛᱚᱜ ᱫᱚ ᱩᱱᱟᱹᱜ ᱟᱭᱢᱟ ᱰᱟᱝᱨᱤ ᱠᱚ ᱵᱟᱝ ᱞᱮ ᱫᱚᱦᱚ ᱫᱟᱲᱮᱭᱟᱠᱚ ᱠᱟᱱ ᱠᱷᱟᱹᱛᱤᱨ ᱱᱤᱛᱚᱜ